ᱟᱫᱚ ᱢᱚᱦᱟ ᱡᱮᱜᱮᱫ ᱨᱮᱢᱟ ᱡᱟᱦᱟᱸ ᱛᱤᱱᱟᱹᱜᱼᱜᱮ ᱤᱯᱤᱞ ᱮᱸᱜᱮᱞ ᱢᱮᱱᱟᱜ ᱟᱠᱟᱫ ᱠᱚᱣᱟ ᱛᱳ ᱚᱱᱟ ᱵᱷᱤᱛᱨᱤ ᱠᱷᱚᱱᱟᱜ ᱮᱸᱜᱮᱞ ᱨᱮᱜᱮ ᱦᱟᱸᱜ ᱡᱤᱣᱤ ᱫᱚ ᱢᱮᱱᱟᱜ ᱟᱠᱟᱫᱟ ᱢᱮᱱᱛᱮ ᱱᱤᱛ ᱫᱷᱟᱹᱵᱤᱡᱛᱮ ᱟᱵᱚ ᱥᱟᱬᱮᱥᱤᱭᱟᱹ ᱠᱚᱠᱚ ᱢᱮᱱ ᱦᱚᱪᱚᱭᱮᱫᱼᱟ ᱢᱮᱱᱠᱷᱟᱱ ᱱᱩᱠᱩ ᱡᱟᱦᱟᱸ ᱛᱤᱱᱟᱹᱜ ᱮᱸᱜᱮᱞ ᱨᱮ ᱡᱤᱣᱤ ᱢᱮᱱᱟᱜᱼᱟ ᱢᱮᱱᱛᱮ ᱠᱚ ᱢᱮᱱᱮᱫᱼᱟ ᱢᱮᱱᱠᱷᱟᱱ ᱡᱤᱣᱤ ᱛᱟᱦᱮᱱ ᱞᱟᱹᱜᱤᱫ ᱠᱷᱟᱱ ᱫᱚ ᱦᱚᱸᱭ ᱫᱟᱜ ᱦᱟᱥᱟ ᱥᱮᱸᱜᱮᱞ ᱟᱨ ᱫᱷᱟᱹᱨᱛᱤ ᱞᱮᱠᱟᱱᱟᱜ ᱱᱤᱦᱟᱹᱛᱜᱮ ᱢᱟᱱᱮ ᱯᱟᱧᱪᱩ ᱛᱚᱛᱛᱚ ᱱᱤᱦᱟᱹᱛ ᱜᱮ ᱫᱚᱨᱠᱟᱨ ᱟᱨ ᱚᱱᱟ ᱠᱚ ᱡᱩᱫᱤ ᱵᱟᱝ ᱛᱟᱦᱮᱱᱟ ᱮᱱᱠᱷᱟᱱ ᱢᱤᱫᱴᱤᱡ ᱮᱸᱜᱮᱞ ᱨᱮ ᱡᱤᱣᱤ ᱫᱚ ᱵᱟᱭ ᱥᱚᱢᱵᱷᱚᱵᱚᱜᱼᱟ ᱡᱟᱦᱟᱸ ᱞᱮᱠᱟ ᱢᱚᱝᱜᱚᱞ ᱢᱤᱫᱴᱤᱡ ᱩᱱᱤ ᱦᱚᱸ ᱢᱤᱫᱴᱤᱡ ᱜᱨᱚᱦᱚ ᱠᱟᱱᱟᱭ ᱩᱱᱤ ᱦᱚᱸ ᱢᱤᱫᱴᱤᱡ ᱮᱸᱜᱮᱞ ᱠᱟᱱᱟᱭ ᱢᱮᱱ ᱠᱮᱜ ᱠᱷᱟᱱ ᱩᱱᱤ ᱴᱷᱮᱱ ᱫᱚ ᱢᱮᱱᱠᱷᱟᱱ ᱦᱚᱭ ᱵᱟᱹᱱᱩᱜ ᱟᱹᱱᱤᱡ ᱢᱮᱱᱠᱷᱟᱱ ᱫᱟᱜ ᱢᱮᱱᱟᱜ ᱜᱮᱭᱟ ᱢᱮᱱᱠᱷᱟᱱ ᱫᱟᱜ ᱫᱚ ᱚᱱᱟᱫᱚ ᱢᱟᱱᱮ ᱠᱚᱴᱷᱤᱱ ᱚᱵᱚᱥᱛᱷᱟ ᱨᱮ ᱢᱮᱱᱟᱜᱼᱟ ᱟᱫᱚ ᱚᱱᱮ ᱚᱱᱠᱟ ᱜᱮᱛᱚ ᱡᱤᱣᱤ ᱡᱟᱱᱟᱢ ᱞᱟᱹᱜᱤᱫ ᱛᱮ ᱵᱟᱠᱷᱟᱱ ᱡᱤᱣᱤ ᱡᱤᱭᱟᱹᱞᱤ ᱠᱚ ᱛᱟᱦᱮᱱ ᱞᱟᱹᱜᱤᱫ ᱛᱮᱫᱚ ᱢᱟᱱᱮ ᱦᱚᱭ ᱟᱨ ᱫᱟᱜ ᱟᱨ ᱦᱟᱥᱟ ᱟᱨ ᱞᱚᱞᱚ ᱱᱚᱣᱟ ᱡᱤᱱᱤᱥ ᱫᱚ ᱱᱤᱦᱟᱹᱛᱤ ᱜᱮ ᱟᱵᱚᱥᱚᱠᱚᱛᱟ ᱫᱚᱨᱠᱟᱨ ᱨᱮ ᱯᱟᱲᱟᱣ ᱟᱠᱟᱱᱟ ᱢᱮᱱᱠᱷᱟᱱ ᱱᱚᱣᱟ ᱠᱚ ᱢᱩᱫᱽᱨᱮ ᱡᱩᱫᱤ ᱚᱸᱰᱮ ᱡᱩᱫᱤ ᱵᱟᱭ ᱛᱟᱦᱮᱱᱟ ᱮᱱᱠᱷᱟᱱ ᱡᱤᱣᱤ ᱫᱚ ᱠᱚᱫᱟᱯᱤ ᱥᱚᱢᱵᱷᱚᱛᱚ ᱵᱟᱝ ᱦᱩᱭ ᱫᱟᱲᱮᱭᱟᱜᱼᱟ ᱚᱱᱟ ᱤᱫᱤ ᱠᱟᱛᱮᱫ ᱜᱮ ᱟᱵᱚ ᱢᱤᱫᱴᱤᱡ ᱫᱷᱟᱹᱨᱛᱤ ᱢᱤᱫᱴᱤᱡ ᱮᱸᱜᱮᱞ ᱠᱟᱱᱟᱭ ᱡᱟᱦᱟᱸ ᱪᱮ ᱱᱩᱭ ᱯᱟᱸᱪ ᱛᱚᱛᱛᱚ ᱡᱟᱦᱟᱸ ᱜᱮ ᱦᱟᱸᱜ ᱦᱚᱭ ᱦᱟᱥᱟ ᱫᱟᱜ ᱥᱮᱸᱜᱮᱞ ᱱᱚᱜᱼᱚᱭ ᱱᱚᱣᱟ ᱡᱤᱱᱤᱥ ᱢᱮᱱᱟᱜ ᱤᱫᱤ ᱠᱟᱛᱮᱫ ᱛᱮᱦᱤᱧ ᱟᱵᱚ ᱡᱤᱵᱽᱼᱡᱤᱭᱟᱹᱞᱤ ᱢᱮᱱᱟᱜ ᱠᱟᱜ ᱠᱚᱣᱟ ᱛᱳ ᱱᱚᱝᱠᱟᱜᱮ ᱵᱨᱚᱦᱟᱱᱰ ᱨᱮ ᱟᱨᱦᱚᱸ ᱢᱮᱱᱟᱜ ᱟᱠᱟᱫ ᱜᱮᱭᱟ ᱪᱟᱹᱞᱩ ᱟᱠᱟᱱ ᱜᱮᱭᱟ ᱢᱮᱱᱠᱷᱟᱱ ᱴᱷᱟᱶᱠᱟᱹ ᱫᱚ ᱵᱟᱝ ᱴᱷᱟᱹᱶᱠᱟᱹ ᱠᱟᱱᱟ ᱡᱮ ᱱᱚᱰᱮ ᱱᱩᱠᱩ ᱡᱤᱣᱤ ᱡᱤᱭᱟᱹᱞᱤ ᱞᱟᱹᱜᱤᱫ ᱥᱚᱢᱵᱷᱚᱵ ᱢᱮᱱᱟᱜᱼᱟ ᱪᱮ ᱵᱟᱝᱼᱟ ᱚᱱᱟ ᱢᱮᱱᱛᱮ ᱱᱚᱣᱟ ᱠᱟᱛᱷᱟ ᱜᱮᱞᱤᱧ ᱢᱮᱱᱮᱫᱼᱟ